ᱦᱮᱸ ᱢᱤᱫᱴᱮᱱ ᱠᱩᱥᱤ ᱯᱚᱛᱚᱵᱽ ᱫᱚ ᱦᱩᱭᱩᱜ ᱠᱟᱱᱟ ᱤᱧ ᱯᱟᱲᱦᱟᱣ ᱟᱠᱟᱫ ᱜᱮᱭᱟ ᱡᱟᱦᱟᱸ ᱫᱚ ᱤᱧ ᱮᱠᱷᱚᱱᱳ ᱠᱚᱞᱮᱡᱽ ᱨᱤᱧ ᱯᱟᱲᱦᱟᱜ ᱠᱟᱱᱟ ᱚᱱᱟ ᱯᱟᱲᱦᱟᱣ ᱯᱟᱲᱦᱟᱣ ᱛᱩᱞᱩᱪ ᱜᱮ ᱢᱤᱫᱴᱮᱱ ᱯᱩᱛᱷᱤ ᱨᱟᱠᱟᱵᱽ ᱦᱮᱡᱽ ᱟᱠᱟᱱᱟ ᱡᱟᱦᱟᱸ ᱫᱚ ᱥᱤᱢ ᱡᱚᱢ ᱵᱤᱱᱛᱤ ᱟᱹᱰᱤ ᱢᱚᱡᱽ ᱯᱩᱛᱷᱤ ᱡᱟᱦᱟᱸ ᱫᱚ ᱟᱹᱰᱤᱜᱟᱱ ᱠᱩᱥᱤ ᱞᱮᱠᱟᱱ ᱥᱮ ᱠᱩᱥᱤ ᱡᱤᱱᱤᱥ ᱫᱚ ᱪᱮᱫ ᱦᱩᱭᱩᱜ ᱠᱟᱱᱟ ᱠᱩᱥᱤ ᱡᱤᱱᱤᱥ ᱫᱚ ᱦᱩᱭᱩᱜ ᱠᱟᱱᱟ ᱟᱹᱰᱤ ᱵᱷᱟᱜᱮ ᱵᱷᱟᱜᱮ ᱠᱟᱛᱷᱟ ᱚᱞ ᱢᱮᱱᱟᱜᱼᱟ ᱞᱟᱦᱟ ᱥᱮᱫ ᱤᱫᱤ ᱨᱮᱱᱟᱜ ᱠᱟᱛᱷᱟ ᱚᱞ ᱢᱮᱱᱟᱜᱼᱟ ᱟᱹᱰᱤ ᱢᱚᱡᱽ ᱯᱩᱛᱷᱤ ᱟᱭᱢᱟ ᱜᱮ ᱰᱷᱮᱨᱚᱜᱼᱟ ᱟᱹᱰᱤ ᱢᱚᱡᱽ ᱯᱩᱛᱷᱤ ᱟᱹᱰᱤ ᱢᱚᱡᱽ ᱡᱚᱢᱥᱤᱢ ᱵᱤᱱᱛᱤ ᱯᱟᱲᱦᱟᱣ ᱠᱚᱨᱮᱱᱟᱜ ᱟᱹᱰᱤ ᱠᱷᱩᱥᱤ

ᱟᱨ ᱱᱚᱰᱮ ᱟᱢ ᱚᱱᱟ ᱨᱩᱣᱟᱹᱲ ᱤᱧ ᱠᱷᱚᱡᱚᱜ ᱠᱟᱱᱟ ᱱᱤᱭᱟᱹ ᱠᱟᱨᱚᱱ ᱛᱮ ᱡᱟᱦᱟᱸ ᱫᱚ ᱚᱱᱟ ᱟᱨᱚ ᱟᱞᱮ ᱛᱟᱭᱚᱢ ᱨᱮ ᱡᱟᱦᱟᱸᱭ ᱦᱚᱲ ᱜᱤᱫᱽᱨᱟᱹ ᱢᱮᱱᱟᱜ ᱠᱚᱣᱟ ᱩᱱᱠᱩ ᱠᱚ ᱯᱟᱲᱦᱟᱣ ᱦᱚᱪᱚᱣᱟᱱ ᱩᱱᱠᱩ ᱦᱚᱸ ᱚᱱᱠᱟ ᱠᱩᱥᱤ ᱟᱠᱚ ᱟᱭᱢᱟ ᱚᱵᱷᱤᱜᱚᱛᱟ ᱰᱷᱮᱨᱚᱜ ᱛᱟᱠᱚᱣᱟ ᱟᱭᱢᱟ ᱟᱭᱢᱟ ᱟᱭᱢᱟ ᱡᱚᱢᱥᱤᱢ ᱵᱤᱱᱛᱤ ᱟᱢ ᱪᱮᱫᱟᱜ ᱢᱤᱫᱴᱮᱱ ᱥᱤᱱᱮᱢᱟᱢ ᱠᱚᱨᱟᱣ ᱟᱠᱟᱫᱟ ᱵᱟᱝ ᱤᱧ ᱫᱚ ᱢᱤᱫᱴᱮᱱ ᱥᱤᱱᱮᱢᱟ ᱫᱚ ᱵᱟᱝ ᱤᱧ ᱠᱚᱨᱟᱣ ᱟᱠᱟᱫᱟ